ᱵᱟᱹᱫᱽ ᱥᱮ ᱰᱟᱹᱦᱤ ᱯᱨᱚᱛᱷᱚᱢ ᱫᱚ ᱥᱤᱭᱳᱜ ᱦᱩᱭᱩᱜᱼᱟ ᱤᱱᱟᱹ ᱯᱚᱨᱮ ᱥᱤ ᱞᱟᱦᱩᱫ ᱠᱟᱛᱮᱫ ᱤᱱᱟᱹ ᱯᱚᱨᱮ ᱤᱛᱟᱹ ᱡᱳᱜᱟᱲ ᱦᱩᱭᱩᱜᱼᱟ ᱫᱳᱠᱟᱱ ᱠᱷᱚᱱ ᱠᱤᱨᱤᱧ ᱟᱹᱜᱩᱭ ᱦᱩᱭᱩᱜᱼᱟ ᱚᱱᱟ ᱯᱚᱨᱮ ᱚᱢᱚᱱ ᱞᱮᱱᱠᱷᱟᱱ ᱠᱚᱫᱷᱟᱲ ᱦᱩᱭᱩᱜᱼᱟ ᱮᱢᱟᱱ ᱦᱩᱭᱩᱜᱼᱟ ᱥᱟᱨ ᱠᱚ ᱞᱟᱜᱟᱣᱟᱜ ᱦᱩᱭᱩᱜᱼᱟ ᱤᱱᱟᱹᱯᱚᱨᱮ ᱛᱤᱡᱩ ᱠᱚ ᱧᱮᱞ ᱦᱩᱭᱩᱜᱼᱟ ᱵᱤᱥ ᱠᱚ ᱞᱟᱜᱟᱣ ᱦᱩᱭᱩᱜᱼᱟ ᱮᱢᱟᱱ ᱠᱚ ᱚᱱᱟ ᱤᱛᱟᱹ ᱫᱚ ᱟᱹᱰᱤ ᱟᱢᱫᱟ ᱵᱮᱸᱜᱟᱲ ᱡᱷᱤᱸᱜᱟᱹ ᱦᱚᱛᱚᱫ ᱠᱚᱦᱚᱱᱰᱟ ᱟᱹᱰᱤ ᱠᱤᱪᱷᱩ ᱟᱨᱚ ᱚᱱᱠᱟᱜᱮ ᱛᱟᱦᱮᱱᱟ ᱪᱟᱥ ᱠᱟᱹᱢᱤ ᱨᱮᱫᱚ ᱤᱱᱟᱹ ᱯᱚᱨᱮ ᱚᱱᱟ ᱢᱟ ᱥᱚᱵᱽᱡᱤ ᱠᱟᱱᱟ ᱦᱳᱲᱳ ᱨᱮᱦᱚᱸ ᱚᱱᱠᱟᱜᱮ ᱟᱹᱰᱤ ᱨᱚᱠᱚᱢ ᱤᱛᱟᱹ ᱢᱮᱱᱟᱜᱼᱟ ᱦᱳᱲᱳ ᱦᱚᱸ ᱚᱱᱠᱟ ᱵᱷᱟᱹᱨᱤᱭᱟᱜ ᱨᱟᱣᱟᱞᱟᱜ ᱚᱠᱟ ᱦᱳᱲᱳᱢ ᱪᱟᱥᱟ ᱚᱱᱟ ᱦᱤᱥᱟᱹᱵ ᱚᱱᱟ ᱪᱟᱥ ᱦᱩᱭᱩᱜᱼᱟ ᱵᱷᱟᱹᱲᱤ ᱨᱮᱫᱚ ᱵᱷᱟᱹᱲᱤ ᱞᱮᱠᱟᱱᱟᱜ ᱜᱷᱩᱴᱩ ᱨᱮᱫᱚ ᱜᱷᱩᱴᱩ ᱞᱮᱠᱟᱱᱟᱜ ᱡᱚᱛᱚ ᱠᱟᱹᱢᱤ ᱨᱮᱜᱮ ᱪᱟᱥ ᱦᱩᱭᱩᱜᱼᱟ ᱞᱚᱥᱚᱫ ᱦᱩᱭᱩᱜᱼᱟ ᱨᱚᱦᱚᱭ ᱦᱩᱭᱩᱜᱼᱟ ᱥᱟᱨ ᱞᱟᱜᱟᱣ ᱦᱩᱭᱩᱜᱼᱟ ᱵᱤᱥ ᱞᱟᱜᱟᱣ ᱦᱩᱭᱩᱜᱼᱟ ᱧᱮᱞᱟᱜ ᱦᱩᱭᱩᱜᱼᱟ ᱫᱟᱜ ᱨᱮ ᱵᱟᱛᱟᱱ ᱦᱩᱭᱩᱜᱼᱟ ᱟᱡᱮᱫᱚᱜᱼᱟ ᱪᱤᱠᱟᱹᱜᱼᱟ ᱚᱱᱟ ᱠᱚ ᱤᱱᱟᱹ ᱯᱚᱨᱮ ᱡᱷᱚᱛᱚ ᱨᱚᱠᱚᱢ ᱧᱮᱞ ᱦᱩᱭᱩᱜᱼᱟ ᱨᱳᱜᱽ ᱮ ᱧᱟᱢᱮᱜᱼᱟ ᱥᱮ ᱪᱤᱠᱟᱹᱜ ᱠᱟᱱᱟ ᱪᱤᱠᱟᱹ ᱵᱟᱝᱟ ᱥᱮ ᱛᱤᱡᱩ ᱠᱚ ᱡᱚᱢᱮᱜᱼᱟ ᱥᱮ ᱪᱮᱫ ᱪᱤᱠᱟᱹᱭ ᱦᱩᱭᱩᱜᱼᱟ ᱚᱱᱟ ᱞᱟᱹᱜᱤᱫ ᱵᱤᱥ ᱞᱟᱜᱟᱣ ᱦᱩᱭᱩᱜᱼᱟ ᱵᱷᱤᱴᱟᱢᱤᱱ ᱞᱟᱜᱟᱣ ᱦᱩᱭᱩᱜᱼᱟ ᱚᱱᱟ ᱞᱟᱹᱜᱤᱫ ᱵᱮᱵᱚᱥᱛᱷᱟ ᱟᱹᱜᱩᱭ ᱦᱩᱭᱩᱜᱼᱟ ᱫᱳᱠᱟᱱ ᱠᱷᱚᱱ ᱟᱹᱜᱩ ᱠᱟᱛᱮᱫ ᱞᱟᱜᱟᱣ ᱦᱩᱭᱩᱜᱼᱟ ᱤᱱᱟᱹ ᱯᱚᱨᱮ ᱥᱯᱨᱮ ᱦᱩᱭᱩᱜᱼᱟ ᱤᱱᱟᱹ ᱯᱚᱨᱮ ᱚᱱᱟ ᱠᱚ ᱞᱟᱜᱟᱣ ᱦᱩᱭᱩᱜᱼᱟ ᱤᱱᱟᱹ ᱯᱚᱨᱮ ᱛᱟᱦᱮᱱᱟ ᱤᱱᱟᱹ ᱯᱚᱨᱮ ᱟᱹᱰᱤ ᱠᱤᱪᱷᱩ ᱞᱟᱜᱟᱣ ᱯᱚᱨᱮ ᱦᱳᱲᱳ ᱫᱚ ᱵᱮᱱᱟᱜᱼᱟ ᱥᱮ ᱥᱚᱵᱽᱡᱤ ᱫᱚ ᱦᱩᱭᱩᱜᱼᱟ ᱥᱚᱵᱽᱡᱤ ᱦᱚᱸ ᱚᱱᱠᱟᱜᱮ ᱚᱰᱳᱜᱚᱜᱼᱟ ᱤᱭᱟᱹ ᱠᱟᱛᱮᱫ ᱤᱭᱟᱹ ᱦᱩᱭᱩᱜᱼᱟ